ᱯᱚᱫᱽᱫᱟᱢᱚᱱᱤ ᱢᱩᱨᱢᱩ ᱟᱢ ᱦᱩᱰᱤᱧ ᱩᱢᱮᱨ ᱨᱮ ᱪᱮᱜ ᱪᱮᱜ ᱠᱚ ᱠᱷᱮᱞ ᱮᱢ ᱠᱷᱮᱞᱮᱜ ᱠᱟᱱ ᱛᱟᱦᱮᱱᱟ ᱟᱨ ᱱᱤᱛᱚᱜ ᱦᱟᱹᱵᱤᱡ ᱛᱮ ᱪᱮᱫ ᱠᱷᱮᱞ ᱮᱢ ᱠᱩᱥᱤᱭᱟᱜ ᱠᱟᱱᱟ ᱠᱟᱹᱴᱤᱡ ᱞᱟᱹᱭ ᱟᱸᱡᱚᱢ ᱟᱹᱧ ᱢᱮᱥᱮ ᱤᱧ ᱢᱟ ᱦᱩᱰᱤᱧ ᱨᱤᱧ ᱠᱷᱮᱞᱮᱜ ᱛᱟᱦᱮᱱᱟ ᱠᱤᱛ ᱠᱤᱛ ᱠᱟᱵᱟᱰᱤ ᱵᱟᱹᱦᱩ ᱫᱩᱲᱩᱵ ᱫᱟᱨᱮ ᱫᱚᱱ ᱫᱚᱱ ᱟᱨ ᱵᱟᱹᱦᱩ ᱫᱩᱲᱩᱵ ᱫᱚ ᱦᱩᱭᱩᱜ ᱠᱟᱱᱟ ᱥᱟᱠᱟᱢ ᱨᱮᱱ ᱵᱟᱹᱦᱩ ᱡᱟᱶᱟᱭ ᱞᱩᱝᱛᱤ ᱵᱷᱟᱴᱠᱩ ᱛᱟᱨᱯᱚᱨᱮ ᱡᱟᱶᱟᱭ ᱨᱮᱱ ᱜᱚᱜᱚ ᱵᱟᱵᱟ ᱛᱟᱨᱯᱚᱨᱮ ᱵᱟᱹᱦᱩ ᱨᱮᱱ ᱦᱚᱸ ᱜᱚᱜᱚ ᱵᱟᱵᱟ ᱩᱱᱠᱩ ᱠᱚᱞᱮ ᱵᱮᱱᱟᱣ ᱠᱚ ᱛᱟᱦᱮᱸᱜᱼᱟ ᱛᱟᱨᱯᱚᱨᱮ ᱨᱟᱭᱵᱟᱨ ᱦᱟᱲᱟᱢ ᱨᱟᱭᱵᱨ ᱵᱩᱰᱷᱤ ᱛᱟᱨᱯᱚᱨᱮ ᱩᱱᱠᱩ ᱠᱚ ᱠᱩᱥᱤ ᱠᱩᱥᱟᱹᱞ ᱠᱟᱛᱮᱜ ᱵᱟᱯᱞᱟ ᱠᱚ ᱛᱟᱦᱮᱸᱜ ᱟᱞᱮ ᱟᱨ ᱞᱟ ᱴᱷᱤᱢ ᱦᱚᱸᱧ ᱠᱷᱮᱞ ᱠᱟᱫᱟ ᱛᱟᱨᱯᱚᱨᱮ ᱞᱟᱴᱷᱤᱢ ᱦᱚᱧ ᱠᱷᱮᱞ ᱠᱟᱜ ᱠᱷᱟᱱᱮ ᱛᱟᱨᱯᱚᱨᱮ ᱵᱟ ᱞᱤ ᱵᱟ ᱞᱤᱨᱮ ᱥᱚᱱᱛᱩ ᱵᱚᱛᱩᱡ ᱛᱟᱨᱯᱚᱨᱮ ᱱᱤᱛᱚᱜ ᱫᱚ ᱯᱷᱩᱴᱵᱚᱞ ᱤᱧ ᱠᱷᱮᱞᱚᱜ ᱠᱟᱱᱟ ᱛᱳ ᱚᱱᱟ ᱯᱷᱩᱴᱵᱚᱞ ᱫᱚᱢᱮ ᱜᱤᱧ ᱠᱩᱥᱤᱭᱟᱜ ᱜᱮᱭᱟ ᱚᱱᱟᱦᱚᱸ ᱟᱫᱚ ᱜᱟᱛᱮ ᱠᱚ ᱥᱟᱶ ᱤᱧ ᱠᱷᱮᱞᱚᱜ ᱜᱮᱭᱟ ᱟᱨ ᱴᱤᱢ ᱢᱮᱱᱟᱜ ᱞᱮᱭᱟ ᱟᱨ ᱠᱷᱮᱞ ᱦᱚᱞᱮ ᱪᱟᱞᱟᱜ ᱜᱮᱭᱟ ᱟᱨ ᱯᱨᱟᱭᱤᱡ ᱠᱚᱦᱚᱸ ᱞᱮ ᱡᱤᱛᱟᱹᱣ ᱟᱹᱜᱩᱭ ᱜᱮᱭᱟ